ᱦᱮᱞᱳ ᱜᱚᱢᱠᱮ ᱟᱵᱮᱱ ᱫᱚ ᱢᱟᱪᱮᱫ ᱜᱚᱢ ᱠᱮ ᱠᱟᱱᱟᱵᱮᱱ ᱛᱚ ᱢᱟᱞᱫᱟ ᱦᱚᱱᱚᱛ ᱨᱮᱱ ᱚ ᱟᱪᱪᱷᱟ ᱡᱚᱦᱟᱨ ᱜᱤ ᱟᱹᱞᱤᱧ ᱫᱚ ᱥᱟᱶᱛᱟ ᱟᱹᱞᱤᱧ ᱫᱚ ᱥᱟᱶᱛᱟ ᱥᱩᱥᱟᱹᱨᱤᱭᱟᱹ ᱠᱟᱱᱟᱞᱤᱧ ᱦᱮᱸ ᱟᱪᱪᱷᱟ ᱟᱪᱪᱷᱟ ᱜᱚᱝᱠᱮ ᱱᱚᱣᱟ ᱢᱟᱞᱫᱟ ᱦᱚᱱᱚᱛ ᱨᱮ ᱚᱞ ᱪᱤᱠᱤ ᱠᱚ ᱱᱤᱭᱮᱛᱮ ᱛᱤᱱᱟᱹᱜ ᱜᱟᱱ ᱤᱭᱟᱹ ᱵᱤᱫᱽᱫᱟᱹᱜᱟᱲ ᱠᱚᱨᱮ ᱯᱟᱲᱦᱟᱣ ᱦᱩᱭᱩᱜᱚᱜ ᱠᱟᱱᱟ ᱱᱤᱭᱟᱹ ᱠᱩ ᱠᱟᱹᱴᱤᱡ ᱵᱮᱱ ᱞᱟᱹᱭ ᱞᱮᱠᱷᱟᱡ ᱛᱚ

ᱟᱪᱪᱷᱟ ᱪᱷᱟ

ᱟᱪᱪᱷᱟ ᱪᱷᱟ

ᱟᱪᱪᱷᱟ ᱪᱷᱟ ᱪᱷᱟ ᱟᱪᱪᱷᱟ ᱞᱟᱹᱭᱢᱮ ᱟᱪᱪᱷᱟ ᱪᱷᱟ ᱪᱷᱟ ᱦᱮᱸ ᱟᱪᱪᱷᱟ

ᱟᱪᱪᱷᱟ ᱜᱚᱢᱠᱮ ᱟᱹᱞᱤᱧ ᱫᱚ ᱚᱱᱟᱜᱮ ᱵᱟᱰᱟᱭ ᱥᱟᱱᱟᱭᱮᱫ ᱞᱤᱧ ᱛᱟᱦᱮᱱᱟ ᱡᱮ ᱱᱚᱣᱟ ᱢᱟᱞᱫᱟ ᱦᱚᱱᱚᱛ ᱨᱮ ᱜᱚᱴᱟ ᱚᱠᱟ ᱠᱚᱨᱮ ᱴᱷᱤᱠ ᱱᱚᱣᱟ ᱠᱚ ᱫᱚ ᱪᱟᱹᱞᱩ ᱢᱮᱱᱟᱜᱼᱟ ᱚᱠᱟ ᱠᱚ ᱡᱟᱭᱜᱟ ᱨᱮᱫᱚ ᱮᱠᱟᱞ ᱛᱮᱜᱤ ᱱᱚᱣᱟ ᱠᱚᱫᱚ ᱮᱠᱟᱞ ᱵᱟᱝ ᱜᱮᱠᱚ ᱤᱭᱟᱹᱣ ᱠᱟᱜᱼᱟ ᱱᱚᱣᱟ ᱛᱷᱚᱲᱟ ᱠᱟᱹᱴᱤᱡ ᱵᱮᱱ ᱞᱟᱹᱭ ᱧᱚᱜ ᱞᱮᱠᱷᱟᱡ ᱡᱮ ᱦᱳᱭᱛᱳ ᱚᱠᱟ ᱮᱞᱟᱠᱟ ᱦᱳᱭᱛᱳ ᱵᱟᱝ ᱤᱭᱟᱹᱣ ᱠᱟᱱᱟ ᱟᱹᱞᱤᱧ ᱢᱟ ᱥᱟᱶᱛᱟ ᱥᱩᱥᱟᱹᱨᱤᱭᱟᱹ ᱠᱟᱱᱟᱞᱤᱧ ᱛᱚ ᱟᱫᱚ ᱴᱷᱤᱠᱜᱮᱭᱟ ᱚᱱᱟ ᱠᱚ ᱛᱷᱚᱲᱟ ᱜᱟᱱ ᱵᱟᱰᱟᱭ ᱥᱟᱱᱟᱭᱮᱫ ᱞᱤᱧᱟᱹ ᱟᱵᱮᱱ ᱴᱷᱮᱡ

ᱟᱪᱪᱷᱟ

ᱚ ᱟᱪᱪᱷᱟ ᱪᱷᱟ ᱵᱟᱝ ᱧᱟᱢᱚᱜ

ᱯᱟᱲᱦᱟᱜ ᱠᱟᱱᱟ ᱠᱚ ᱟᱪᱪᱷᱟ ᱴᱷᱤᱠᱜᱮᱭᱟ ᱛᱚ ᱟᱞᱮ ᱱᱚᱣᱟ ᱥᱟᱶᱛᱟ ᱥᱩᱥᱟᱹᱨᱤᱭᱟᱹ ᱠᱟᱱᱟᱞᱤᱧ ᱛᱚ ᱟᱫᱚ ᱚᱱᱠᱟ ᱞᱮᱠᱟᱛᱮ ᱟᱪᱪᱷᱟ ᱴᱷᱤᱠᱜᱮᱭᱟ ᱦᱟᱸᱜ ᱱᱚᱣᱟ ᱠᱚ ᱵᱤᱥᱚᱭ ᱚᱠᱟ ᱠᱚᱨᱮ ᱵᱟᱝ ᱦᱩᱭ ᱟᱠᱟᱱᱟ ᱚᱱᱟ ᱠᱚ ᱡᱟᱭᱜᱟ ᱠᱤᱪᱷᱩ ᱱᱳᱴ ᱫᱚᱦᱚ ᱵᱟᱲᱟ ᱠᱟᱛᱮ ᱟᱞᱮ ᱵᱤᱵᱷᱤᱱᱱᱚ ᱫᱚᱯᱛᱚᱨ ᱨᱮ ᱛᱷᱚᱲᱟ ᱱᱚᱣᱟ ᱠᱚ ᱞᱟᱹᱜᱤᱫ ᱞᱮ ᱤᱭᱟᱹ ᱠᱟᱹᱢᱤᱦᱚᱨᱟ ᱡᱟᱛᱮ ᱮᱦᱚᱵᱚᱜ ᱱᱚᱝᱠᱟᱱᱟᱜ ᱟᱸᱫᱳᱲ ᱮᱢᱟᱱ ᱞᱮ ᱠᱩᱨᱩᱢᱩᱴᱩᱭᱟ ᱴᱷᱤᱠ ᱟᱪᱪᱷᱟ ᱟᱪᱪᱷᱟ ᱪᱷᱟ ᱴᱷᱤᱠᱜᱮᱭᱟ ᱴᱷᱤᱠᱜᱮᱭᱟ ᱢᱟ ᱛᱚᱵᱮ ᱡᱚᱦᱟᱨ